ᱵᱮᱝᱜᱚᱞ ᱨᱮᱭᱟᱜ ᱢᱩᱲᱬᱫ ᱛᱷᱤᱭᱮᱴᱟᱨ ᱫᱚ ᱦᱩᱭᱩᱜ ᱠᱟᱱᱟ ᱡᱚᱝᱥᱚᱱ ᱢᱚᱞ ᱡᱟᱦᱟᱸᱨᱮ ᱱᱟᱣᱟ ᱪᱚᱞᱚᱪᱤᱛᱚᱨ ᱠᱚ ᱫᱮᱠᱷᱟᱣᱟ ᱚᱱᱟ ᱢᱚᱞ ᱨᱮᱫᱚ ᱚᱱᱟ ᱡᱚᱝᱥᱚᱱ ᱢᱚᱞ ᱨᱮᱫᱚ ᱱᱟᱱᱟᱦᱩᱱᱟᱹᱨ ᱪᱤᱛᱟᱹᱨ ᱠᱚ ᱱᱟᱣᱟ ᱪᱤᱛᱟᱹᱨ ᱠᱚ ᱫᱮᱠᱷᱟᱣᱟ ᱟᱨ ᱟᱹᱰᱤ ᱱᱟᱭᱛᱮ ᱱᱟᱯᱟᱭ ᱛᱮᱜᱮ ᱠᱚ ᱯᱚᱨᱤᱪᱟᱞᱚᱱᱟᱭᱟ ᱥᱮ ᱟᱹᱰᱤ ᱱᱟᱯᱟᱭ ᱛᱮᱜᱮ ᱠᱚ ᱩᱫᱩᱜ ᱚᱪᱚᱭᱟ ᱚᱱᱟ ᱨᱮᱭᱟᱜ ᱴᱤᱠᱤᱴ ᱠᱚ ᱨᱮᱭᱟᱜ ᱜᱚᱱᱚᱝ ᱫᱚ ᱵᱷᱤᱱᱟᱹ ᱵᱷᱤᱱᱟᱹ ᱜᱮ ᱛᱟᱦᱮᱱ ᱜᱮᱭᱟ ᱡᱮᱞᱮᱠᱟ ᱴᱤᱠᱤᱴ ᱠᱚᱫᱚ ᱡᱚᱫᱤ ᱮᱥᱤ ᱨᱮᱢ ᱛᱟᱦᱮᱱᱟ ᱚᱱᱟᱨᱮᱭᱟᱜ ᱫᱚ ᱟᱞᱟᱫᱟ ᱜᱚᱱᱚᱝ ᱥᱮ ᱮᱥᱤ ᱨᱮᱭᱟᱜ ᱜᱚᱱᱚᱝ ᱰᱚ ᱢᱤᱫᱥᱟᱭ ᱴᱟᱠᱟ ᱟᱨ ᱱᱚᱱ ᱮᱥᱤ ᱥᱮ ᱱᱚᱱᱮᱥᱤ ᱨᱮᱭᱟᱜ ᱜᱚᱱᱚᱝᱫᱚ ᱜᱮᱞ ᱢᱚᱲᱮ ᱴᱟᱠᱟ ᱟᱨ ᱵᱮᱞᱠᱚᱱᱤ ᱥᱮ ᱯᱷᱟᱥᱴ ᱠᱞᱟᱥ ᱨᱮᱭᱟᱜ ᱜᱚᱱᱚᱝᱫᱚ ᱢᱚ ᱢᱚᱬᱮ ᱜᱮᱞ ᱴᱟᱠᱟ ᱴᱤᱠᱤᱴ ᱠᱚ ᱨᱮᱭᱟᱜ ᱥᱩᱵᱤᱫᱷᱟ ᱠᱚᱫᱚ ᱟᱹᱰᱤᱜᱮ ᱥᱩᱵᱤᱫᱷᱟᱼᱟ ᱚᱱᱟ ᱠᱚᱫᱚ ᱚᱱᱞᱟᱭᱤᱱ ᱛᱮᱦᱚᱢ ᱵᱩᱠᱤᱝᱚᱜᱼᱟ ᱚᱱᱟ ᱥᱟᱶ ᱥᱟᱶᱛᱮ ᱚᱯᱷᱞᱟᱭᱤᱱ ᱛᱮᱦᱚᱸ ᱧᱟᱢᱚᱜ ᱜᱮᱭᱟ ᱡᱟᱦᱟᱸᱫᱚ ᱟᱹᱰᱤ ᱟᱹᱰᱤ ᱟᱹᱰᱤ ᱟᱹᱰᱤ ᱡᱟᱦᱟᱸᱫᱚ ᱟᱹᱰᱤ ᱛᱟᱲᱟᱛᱟᱹᱲᱤ ᱥᱮ ᱟᱹᱰᱤ ᱞᱚᱜᱚᱱ ᱢᱟᱪᱷᱟᱛᱮ ᱴᱤᱠᱤᱴ ᱵᱩᱠᱤᱝ ᱠᱟᱛᱮ ᱚᱱᱟ ᱱᱟᱣᱟ ᱱᱟᱣᱟ ᱪᱚᱞᱚᱛ ᱪᱤᱛᱟᱹᱨ ᱠᱚᱢ ᱧᱮᱞ ᱫᱟᱲᱮᱭᱟᱜᱼᱟ ᱚᱱᱟ ᱠᱚ ᱨᱮᱭᱟᱜ ᱟᱭᱢᱟ ᱥᱩᱡᱳᱜᱽ ᱥᱩᱵᱤᱫᱷᱟ ᱚᱱᱟ ᱪᱷᱟᱲᱟ ᱦᱚᱸ ᱡᱚᱢᱼᱧᱩ ᱨᱮᱭᱟᱜ ᱥᱩᱡᱳᱜᱽ ᱥᱩᱵᱤᱫᱷᱟ ᱦᱚᱸ ᱢᱮᱱᱟᱜ ᱟᱠᱟᱫ ᱜᱮᱭᱟ